ᱯᱳᱞᱴᱤ ᱥᱤᱢ ᱡᱚᱛᱚᱱ ᱫᱚ ᱨᱮᱭᱟᱜ ᱫᱚ ᱢᱟᱱᱮ ᱚᱲᱟᱜ ᱠᱷᱚᱱ ᱵᱟᱦᱨᱮ ᱨᱮ ᱡᱮᱢᱚᱱ ᱩᱱᱠᱩᱣᱟᱜ ᱚᱲᱟᱜ ᱫᱚ ᱡᱩᱫᱟᱹ ᱛᱮ ᱛᱟᱦᱮᱱ ᱢᱟ ᱡᱮᱢᱚᱱ ᱚᱸᱰᱮ ᱡᱚᱢᱟᱜ ᱠᱚ ᱫᱟᱜ ᱥᱟᱠᱟᱢ ᱠᱚ ᱡᱚᱛᱚᱜᱮ ᱢᱚᱡᱽ ᱛᱮ ᱮᱢ ᱫᱟᱲᱮ ᱟᱠᱚ ᱢᱟ ᱡᱮᱢᱚᱱ ᱟᱨ ᱩᱱᱠᱩ ᱟᱹᱛᱩ ᱥᱩᱨ ᱥᱩᱯᱩᱨ ᱨᱮᱠᱚ ᱛᱟᱦᱮᱱ ᱠᱷᱟᱱ ᱩᱱᱠᱩ ᱡᱮᱢᱚᱱ ᱠᱚ ᱤᱡᱟ ᱱᱳᱝᱨᱟ ᱱᱳᱝᱨᱟᱭᱟᱠᱚ ᱚᱱᱟ ᱥᱚ ᱛᱮ ᱡᱮᱢᱚᱱ ᱨᱳᱜᱽ ᱠᱚ ᱟᱞᱚ ᱧᱟᱢᱚᱜ ᱢᱟ ᱟᱨ ᱥᱤᱢ ᱜᱮᱰᱮ ᱟᱭᱢᱟ ᱛᱤᱨᱤᱡ ᱠᱟᱛᱮᱫ ᱠᱚ ᱵᱤᱞᱤᱭᱟ ᱚᱱᱟ ᱵᱤᱞᱤ ᱠᱟᱛᱮᱫ ᱟᱭᱢᱟ ᱠᱟᱛᱮᱫ ᱠᱚ ᱦᱚᱯᱚᱱ ᱠᱚᱣᱟ ᱟᱨ ᱩᱱᱠᱩ ᱵᱮᱥᱴᱷᱤᱠ ᱡᱚᱢ ᱡᱚᱢ ᱮᱢᱟ ᱠᱚ ᱦᱩᱭᱩᱜᱼᱟ ᱴᱟᱭᱤᱢ ᱴᱟᱭᱤᱢ ᱨᱮ ᱡᱚᱛᱱᱚ ᱠᱚ ᱦᱩᱭᱩᱜᱼᱟ ᱟᱨ ᱡᱟᱛᱮ ᱩᱱᱠᱩ ᱴᱷᱮᱱ ᱠᱷᱚᱱ ᱨᱳᱜᱽ ᱵᱤᱜᱷᱤᱱ ᱵᱟᱝ ᱦᱤᱡᱩᱜ ᱢᱟ ᱟᱨ ᱩᱱᱠᱩ ᱟᱠᱷᱹᱨᱤᱧ ᱠᱟᱛᱮᱫ ᱡᱮᱢᱚᱱ ᱠᱟᱹᱣᱰᱤ ᱠᱚ ᱧᱟᱢᱚᱜ ᱢᱟ ᱟᱨ ᱥᱚᱝᱥᱟᱨ ᱨᱮ ᱡᱮᱢᱚᱱ ᱱᱟᱯᱟᱭᱛᱮ ᱪᱟᱞᱟᱜ